ᱦᱮᱞᱳ ᱰᱨᱟᱭᱵᱷᱟᱨ ᱫᱟ ᱚᱠᱟᱨᱮ ᱢᱮᱱᱟᱜ ᱢᱮᱭᱟ ᱚ ᱩᱱᱟᱹᱜ ᱫᱚᱢᱮᱢ ᱞᱮ ᱴ ᱠᱮᱫᱟ ᱥᱮᱛᱟᱜ ᱨᱮ ᱦᱮᱡ ᱨᱮᱱᱟᱜ ᱠᱟᱛᱷᱟ ᱵᱟᱢ ᱦᱮᱡ ᱫᱟᱲᱮᱭᱟᱫᱟ ᱪᱮᱫ ᱵᱮᱯᱟᱨ ᱜᱟᱹᱰᱤ ᱯᱟᱢᱪᱟᱨ ᱠᱟᱱᱟ ᱟ ᱥᱟᱲᱮ ᱥᱟᱛ ᱨᱮ ᱦᱮᱡ ᱨᱮᱱᱟᱜ ᱠᱟᱛᱷᱟ ᱛᱟᱢ ᱱᱚᱝᱠᱟ ᱫᱮᱨᱤ ᱞᱮᱠᱷᱟᱱ ᱦᱩᱭᱩᱜᱼᱟ ᱚᱲᱟᱜ ᱨᱮᱠᱚ ᱦᱚᱨᱚ ᱵᱚᱨᱚᱧ ᱠᱟᱱᱟ ᱮᱸ ᱪᱟᱞᱟᱜ ᱦᱩᱭᱩᱜ ᱛᱤᱧᱟ ᱥᱮ ᱢᱤᱫᱴᱟᱝ ᱡᱟᱭᱜᱟ ᱨᱮ ᱥᱟᱱᱟᱢ ᱤᱭᱟᱹ ᱥᱟᱱᱟᱢ ᱠᱚᱠᱚ ᱦᱚᱨᱚ ᱵᱚᱨᱚᱧ ᱠᱟᱱᱟ ᱟᱨ ᱪᱟᱞᱟᱜ ᱨᱮᱱᱟᱜ ᱚ ᱦᱮᱸ ᱢᱟ ᱥᱟᱴ ᱧᱚᱜ ᱜᱮ ᱢᱟᱱᱮ ᱛᱟᱲᱟᱛᱟᱲᱤ ᱜᱮ ᱦᱮᱡ ᱨᱮᱱᱟᱜ ᱪᱮᱥᱴᱟᱭ ᱢᱮ ᱦᱮᱸ ᱵᱮᱥᱤ ᱟᱞᱚᱢ ᱫᱮᱨᱤᱭᱟ ᱞᱚᱜᱚᱱ ᱢᱟᱪᱷᱟ ᱦᱤᱡᱩᱜ ᱢᱮ ᱞᱮᱠᱷᱟᱱ ᱜᱮ ᱤᱧ ᱛᱟᱲᱟ ᱛᱟᱲᱤ ᱚᱱᱛᱮᱧ ᱪᱟᱞᱟᱣ ᱫᱟᱲᱮᱭᱟᱜᱼᱟ ᱤᱧᱟᱹᱜ ᱵᱤᱥᱮᱥ ᱫᱚᱨᱠᱟᱨ ᱢᱮᱱᱟᱜ ᱛᱤᱧᱟ ᱚᱸᱰᱮ ᱠᱚᱭᱚᱜ ᱠᱟᱹᱫᱤᱧᱟᱠᱚ ᱢᱟ ᱛᱟᱦᱞᱮ ᱦᱤᱡᱩᱜ ᱢᱮ ᱱᱚᱝᱠᱟᱜᱮ